ᱤᱧᱟᱹᱜ ᱫᱷᱚᱨᱚᱢ ᱫᱚ ᱦᱩᱭᱩᱜ ᱠᱟᱱᱟ ᱥᱟᱨᱱᱟ ᱥᱟᱱᱛᱟᱲ ᱤᱧ ᱫᱚᱧ ᱥᱟᱱᱛᱟᱲ ᱠᱟᱱᱟ ᱟᱨ ᱤᱧᱟᱹᱜ ᱫᱷᱚᱨᱚᱢ ᱫᱚ ᱦᱩᱭᱩᱜ ᱠᱟᱱᱟ ᱥᱟᱨᱱᱟ ᱛᱚ ᱥᱟᱨᱱᱟ ᱫᱷᱚᱨᱚᱢ ᱨᱮᱱ ᱦᱚᱲ ᱠᱚᱣᱟᱜ ᱵᱚᱸᱜᱟ ᱼᱵᱩᱨᱩ ᱫᱚᱠᱚ ᱦᱩᱭᱩᱜ ᱠᱟᱱᱟ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚ ᱞᱤᱴᱟᱹ ᱜᱚᱸᱥᱟᱭ ᱟᱨ ᱜᱚᱸᱥᱟᱭ ᱢᱟᱺᱡᱷᱤ ᱦᱟᱲᱟᱢ ᱢᱟᱺᱡᱷᱤ ᱵᱩᱲᱦᱤ ᱠᱚ ᱛᱚ ᱵᱚᱸᱜᱟ ᱟᱠᱷᱲᱟ ᱫᱷᱚᱨᱚᱢ ᱴᱷᱟᱶ ᱫᱚ ᱦᱩᱭᱩᱜᱼᱟ ᱡᱟᱦᱮᱨ ᱜᱟᱢ ᱡᱚᱛᱚ ᱠᱷᱚᱱ ᱢᱟᱨᱟᱝ ᱵᱚᱸᱜᱟ ᱫᱷᱚᱨᱚᱢ ᱟᱠᱷᱲᱟ ᱫᱚ ᱦᱩᱭᱩᱜ ᱠᱟᱱᱟ ᱡᱟᱦᱮᱨ ᱜᱟᱲ ᱟᱨ ᱵᱟᱝᱠᱷᱟᱱ ᱛᱷᱟᱱ ᱟᱨ ᱢᱟᱺᱡᱷᱤ ᱦᱟᱲᱟᱢ ᱚᱲᱟᱜ ᱟᱨ ᱢᱟᱺᱡᱷᱤ ᱵᱩᱲᱦᱤ ᱚᱲᱟᱜ ᱫᱚ ᱱᱚᱣᱟ ᱜᱮ ᱡᱚᱛᱚ ᱠᱷᱚᱱ ᱢᱟᱨᱟᱝ ᱦᱤᱥᱟᱹ ᱫᱚ ᱦᱩᱭᱩᱜ ᱠᱟᱱᱟ ᱟᱨ ᱥᱟᱱᱛᱟᱲ ᱥᱟᱶᱛᱟ ᱥᱟᱨᱱᱟ ᱥᱟᱱᱛᱟᱲ ᱠᱚᱣᱟᱜ ᱫᱷᱚᱨᱚᱢ ᱰᱟᱠ ᱫᱚ ᱦᱩᱭᱩᱜ ᱠᱟᱱᱟ ᱢᱟᱨᱟᱝ ᱵᱩᱨᱩ ᱦᱤᱨᱞᱟᱹ ᱢᱟᱨᱟᱝ ᱵᱩᱨᱩ ᱦᱤᱨᱞᱟᱹ ᱛᱚ ᱱᱚᱝᱠᱟᱜᱮ ᱢᱟᱹᱱᱢᱤ ᱦᱚᱯᱚᱱᱟᱜ ᱥᱚᱢᱟᱡᱽ ᱥᱟᱶᱛᱟ ᱨᱮᱱᱟᱜ ᱵᱚᱸᱜᱟ ᱵᱩᱨᱩ ᱫᱚ ᱡᱟᱦᱮᱨ ᱜᱟᱲ ᱨᱮ ᱢᱮᱱᱟᱜ ᱠᱚᱣᱟ ᱟᱨ ᱡᱟᱦᱮᱨ ᱜᱟᱲ ᱨᱮᱫᱚ ᱵᱟᱵᱚᱱ ᱡᱚᱸᱦᱟᱨ ᱜᱚᱸᱥᱟᱭ ᱢᱟᱨᱟᱝ ᱵᱩᱨᱩ ᱢᱟ ᱮᱱᱠᱷᱟᱱ ᱛᱮᱦᱮᱧ ᱫᱚ ᱮᱢ ᱠᱟᱜ ᱪᱟᱞ ᱠᱟᱜ ᱮᱢᱟᱢ ᱠᱟᱱᱟᱞᱮ